ᱤᱧ ᱵᱩᱰᱤᱜᱚ ᱤᱧ ᱜᱚᱜᱚ ᱛᱟᱠᱚ ᱠᱚ ᱥᱮᱹᱨᱮᱹᱧ ᱥᱟᱝ ᱥᱟᱝᱛᱮ ᱤᱧᱦᱚᱸ ᱩᱱᱠᱩ ᱥᱟᱶᱛᱮᱧ ᱥᱮᱹᱨᱮᱹᱧ ᱮᱫ ᱛᱟᱦᱮᱱ ᱟᱨ ᱚᱱᱟ ᱥᱮᱹᱨᱮᱹᱧ ᱜᱮ ᱵᱟᱨ ᱵᱟᱨ ᱤᱧ ᱥᱮᱹᱨᱮᱹᱧ ᱮᱫ ᱛᱟᱦᱮᱱᱟ